ᱤᱥᱤᱱ ᱵᱟᱥᱟᱝ ᱨᱮᱭᱟᱜ ᱥᱚᱠ ᱞᱮᱠᱟᱛᱮ ᱢᱤᱫᱴᱟᱝ ᱡᱤᱵᱤᱠᱟ ᱞᱮᱠᱟᱛᱮ ᱵᱮᱱᱟᱣ ᱨᱮᱭᱟᱜ ᱠᱟᱛᱷᱟᱧ ᱩᱭᱦᱟᱹᱨ ᱟᱠᱟᱫᱟ ᱚᱱᱟ ᱫᱚ ᱦᱩᱭᱩᱜ ᱠᱟᱱᱟ ᱦᱚᱴᱮᱞ ᱢᱮᱱᱮᱡᱽᱢᱮᱱᱴ ᱯᱟᱲᱦᱟᱣ ᱛᱟᱞᱟᱛᱮ ᱦᱚᱴᱮᱞ ᱢᱮᱱᱮᱡᱽᱢᱮᱱᱴ ᱠᱚᱨᱟᱣ ᱠᱟᱛᱮᱜ ᱱᱟᱱᱟ ᱦᱩᱱᱟᱹᱨ ᱨᱤᱥᱤᱯᱤ ᱵᱮᱱᱟᱣ ᱥᱮ ᱨᱤᱥᱤᱯᱤ ᱵᱮᱱᱟᱣ ᱠᱟᱛᱮᱜ ᱴᱟᱠᱟ ᱨᱳᱡᱽᱜᱟᱨ ᱨᱮᱭᱟᱜ ᱠᱟᱛᱷᱟᱧ ᱩᱭᱦᱟᱹᱨ ᱟᱠᱟᱫᱟ ᱢᱮᱱᱠᱷᱟᱱ ᱤᱧᱨᱮᱱ ᱚᱲᱟᱜ ᱦᱚᱲ ᱫᱚ ᱩᱱᱠᱩᱭᱟᱜ ᱩᱭᱦᱟᱹᱨ ᱟᱹᱭᱠᱟᱹᱣ ᱫᱚ ᱛᱟᱦᱮᱸ ᱠᱟᱱᱟ ᱟᱹᱰᱤ ᱟᱞᱟᱫᱟ ᱤᱧ ᱵᱟᱝᱢᱟ ᱚᱞ ᱯᱟᱲᱦᱟᱣ ᱠᱟᱛᱮᱜ ᱢᱤᱫᱴᱟᱝ ᱢᱟᱪᱮᱫ ᱤᱧ ᱛᱮᱭᱟᱨᱚᱜᱼᱟ ᱢᱮᱱᱠᱷᱟᱱ ᱚᱱᱟ ᱫᱚ ᱵᱟᱝ ᱦᱩᱭ ᱞᱮᱱᱟ ᱚᱲᱟᱜ ᱦᱚᱲᱟᱜ ᱱᱚᱣᱟ ᱟᱭᱠᱟᱹᱣ ᱵᱟᱹᱧ ᱯᱩᱨᱟᱹᱣ ᱚᱪᱚᱣᱟᱜ ᱛᱟᱠᱚᱭᱟ ᱠᱤᱱᱛᱩ ᱤᱧ ᱡᱤᱵᱤᱠᱟ ᱞᱮᱠᱟᱛᱮ ᱵᱮᱱᱟᱣ ᱨᱮᱭᱟᱜ ᱠᱟᱛᱷᱟ ᱫᱚ ᱱᱚᱣᱟ ᱦᱚᱴᱮᱞ ᱢᱮᱱᱮᱡᱢᱮᱱᱴ ᱛᱟᱞᱟᱛᱤᱧ ᱩᱭᱦᱟᱹᱨ ᱟᱠᱟᱫᱟ